ᱟᱞᱮᱨᱮᱱ ᱯᱮᱲᱟᱠᱚ ᱦᱮᱡ ᱞᱮᱱᱠᱷᱟᱱ ᱡᱟᱦᱟᱸᱭ ᱦᱮᱱᱟᱜ ᱢᱟᱢᱚᱼᱢᱟᱢᱤ ᱥᱮ ᱦᱟᱛᱚᱢᱼᱠᱩᱟᱹᱝ ᱫᱟᱹᱭ ᱛᱮᱧᱟᱝ ᱠᱚ ᱦᱮᱡ ᱞᱮᱱᱠᱷᱟᱱ ᱮᱦᱚᱵᱫᱚ ᱯᱟᱨᱠᱚᱢᱤᱧ ᱵᱮᱞ ᱟᱠᱚᱣᱟ ᱯᱟᱨᱠᱚᱢ ᱵᱮᱞ ᱠᱟᱛᱮᱫ ᱫᱩᱲᱩᱵᱤᱧ ᱢᱮᱛᱟᱠᱚᱣᱟ ᱫᱩᱲᱩᱵ ᱠᱟᱛᱮᱱ ᱫᱟᱜ ᱞᱚᱴᱟ ᱤᱧᱫᱚ ᱫᱟᱜ ᱞᱚᱴᱟᱧ ᱚᱰᱳᱠ ᱟᱠᱚᱣᱟ ᱫᱟᱜ ᱞᱚᱴᱟ ᱚᱰᱳᱠ ᱠᱟᱛᱮᱫ ᱵᱮᱥ ᱵᱟᱹᱲᱤᱡᱽᱤᱧ ᱠᱩᱞᱤ ᱠᱚᱣᱟ ᱵᱩᱜᱤ ᱵᱟᱹᱲᱤᱡ ᱦᱚᱨᱠᱚᱨᱮ ᱮᱴᱠᱮᱴᱚᱬᱮ ᱢᱟ ᱵᱟᱝ ᱦᱩᱭ ᱟᱠᱟᱱᱟ ᱛᱚ ᱱᱟᱯᱟᱭᱛᱮᱜᱮ ᱢᱚᱡᱽᱛᱮᱜᱮᱼᱯᱮ ᱦᱮᱡ ᱟᱠᱟᱱᱟ ᱛᱚ ᱚᱱᱟᱠᱚ ᱠᱩᱞᱤᱭᱟᱛᱮ ᱚᱲᱟᱜᱤᱧ ᱵᱚᱞᱚ ᱠᱟᱛᱮᱱ ᱡᱟᱦᱟᱸᱭ ᱦᱮᱱᱟᱜ ᱫᱟᱹᱭ ᱫᱟᱫᱟᱼᱦᱤᱞᱤ ᱥᱮ ᱟᱭᱳ ᱥᱮ ᱵᱟᱵᱟ ᱢᱮᱱ ᱠᱮᱭᱟ ᱟᱵᱚᱨᱮᱱ ᱯᱮᱲᱟᱠᱚ ᱦᱮᱡ ᱟᱠᱟᱱᱟ ᱩᱱᱠᱩ ᱥᱮ ᱫᱟᱹᱭᱼᱛᱮᱧᱟᱝ ᱦᱮᱡ ᱟᱠᱟᱱᱟ ᱠᱚ ᱩᱱᱠᱩᱦᱚᱸ ᱚᱰᱳᱠ ᱠᱟᱛᱮᱱ ᱠᱚ ᱡᱚᱦᱟᱨᱟᱠᱚᱣᱟ ᱡᱚᱦᱟᱨᱟᱛᱮᱱ ᱩᱱᱠᱩᱦᱚᱸ ᱚᱱᱠᱟᱜᱮ ᱵᱮᱥᱼᱵᱟᱹᱲᱤᱡ ᱵᱩᱜᱤᱼᱵᱟᱹᱲᱤᱡ ᱨᱮᱱᱟᱜᱠᱚ ᱠᱟᱛᱷᱟᱼᱟ ᱮᱱᱛᱮᱱ ᱯᱮᱲᱟᱠᱚ ᱦᱮᱡ ᱞᱮᱱᱠᱷᱟᱱ ᱢᱟ ᱠᱟᱛᱷᱟ ᱟᱛᱮ ᱟᱹᱨᱩᱵᱞᱮ ᱢᱮᱛᱟᱠᱚᱣᱟ ᱟᱹᱨᱩᱵ ᱠᱟᱛᱮᱱ ᱥᱩᱨᱼᱥᱟᱺᱜᱤᱧ ᱠᱷᱚᱱᱠᱚ ᱦᱮᱡᱠᱚᱜᱼᱟ ᱥᱮ ᱫᱟᱜ ᱛᱮᱛᱟᱝ ᱫᱟᱠᱟ ᱨᱮᱸᱜᱮᱡ ᱪᱟᱠᱚᱞᱮ ᱤᱥᱤᱱᱟᱠᱚᱣᱟ ᱨᱮᱭᱟᱲᱫᱤᱱ ᱠᱷᱟᱱ ᱢᱟ ᱪᱟᱠᱚᱞᱮ ᱤᱥᱤᱱᱟᱠᱚᱣᱟ ᱥᱤᱛᱩᱝᱫᱤᱱ ᱠᱷᱟᱱ ᱢᱟ ᱥᱚᱨᱵᱚᱛᱠᱚ ᱡᱟᱦᱟᱱᱟᱜ ᱜᱮ ᱱᱟᱦᱟᱜ ᱥᱚᱨᱵᱚᱛᱠᱚᱞᱮ ᱵᱮᱱᱟᱣᱟᱠᱚᱣᱟ ᱥᱚᱨᱵᱚᱛᱠᱚ ᱵᱮᱱᱟᱣ ᱠᱟᱛᱮᱞᱮ ᱮᱢᱟᱣᱟᱠᱚᱣᱟ ᱮᱢᱟ ᱦᱟᱛᱮᱢ ᱠᱤᱪᱷᱩ ᱜᱷᱟᱹᱲᱤ ᱦᱩᱭᱟᱛᱮᱱ ᱯᱮᱲᱟᱠᱚ ᱦᱮᱡ ᱞᱮᱱᱠᱷᱟᱡ ᱢᱟ ᱡᱚᱢ ᱞᱟᱹᱜᱤᱫ ᱵᱮᱵᱚᱥᱛᱷᱟᱭᱟ ᱫᱟᱠᱟᱼᱩᱛᱩ ᱦᱟᱸᱜ ᱫᱟᱠᱟᱠᱚ ᱛᱟᱭᱚᱢ ᱤᱧᱤᱧ ᱞᱟᱹᱭᱟ ᱫᱟᱠᱟᱠᱚ ᱢᱮᱱᱟᱜᱼᱟ ᱥᱮ ᱵᱟᱝ ᱵᱟᱝᱠᱷᱟᱡ ᱫᱟᱠᱟᱠᱚ ᱤᱥᱤᱱᱟᱛᱮ ᱩᱛᱩ ᱞᱟᱹᱜᱤᱫ ᱚᱲᱟᱜᱨᱮ ᱥᱤᱢ ᱢᱮᱱᱟᱜᱠᱚ ᱠᱷᱟᱱ ᱥᱤᱢᱞᱮ ᱜᱚᱡᱠᱚᱣᱟ ᱟᱨ ᱥᱤᱢ ᱵᱟᱹᱪᱩᱜᱠᱚ ᱠᱷᱟᱡᱫᱚ ᱵᱟᱡᱟᱨ ᱠᱷᱚᱱ ᱠᱤᱨᱤᱧ ᱟᱛᱮᱫᱞᱮ ᱞᱟᱹᱜᱩᱠᱚᱣᱟ ᱦᱟᱠᱩ ᱵᱟᱝᱠᱷᱟᱱ ᱥᱤᱢ ᱵᱟᱝᱠᱷᱟᱱ ᱜᱮᱰᱮ ᱡᱟᱦᱟᱸᱭ ᱡᱟᱦᱟᱸᱭᱜᱮ ᱱᱟᱦᱟᱜᱞᱮ ᱞᱟᱹᱜᱩᱠᱚᱣᱟ ᱟᱨ ᱩᱱᱠᱚᱠᱚ ᱟᱹᱜᱩᱵᱟᱲᱟ ᱟᱛᱮᱱ ᱤᱥᱤᱱᱼᱵᱟᱥᱟᱝ ᱠᱟᱛᱮ ᱡᱚᱛᱚᱦᱚᱲᱞᱮ ᱡᱚᱢᱮᱫᱟ ᱡᱟᱦᱟᱸ ᱛᱤᱱᱟᱹᱜ ᱜᱮ ᱱᱟᱦᱟᱜᱞᱮ ᱠᱩᱲᱟᱹᱣᱟᱠᱟᱫ ᱚᱱᱟᱜᱮ ᱡᱮᱛᱮ ᱦᱚᱲᱞᱮ ᱡᱚᱢᱮᱫᱟ ᱚᱱᱟᱜᱮ ᱟᱹᱰᱤ ᱠᱩᱥᱤ ᱵᱩᱡᱷᱟᱹᱜᱼᱟ ᱠᱟᱹᱡ ᱨᱮᱦᱚᱸ ᱢᱤᱫ ᱠᱩᱴᱤᱛᱟᱭ ᱵᱟᱨ ᱠᱩᱴᱤᱛᱟᱭ ᱯᱮᱲᱟ ᱥᱟᱢᱟᱝᱨᱮᱫᱚ ᱡᱮᱛᱮᱦᱚᱲ ᱢᱤᱫᱼᱫᱷᱟᱣᱛᱮᱢ ᱡᱚᱢ ᱞᱮᱠᱷᱟᱡ ᱚᱱᱟᱜᱮ ᱟᱹᱰᱤ ᱨᱟᱹᱥᱠᱟᱹ ᱟᱹᱰᱤ ᱢᱚᱡᱽ ᱵᱩᱡᱷᱟᱹᱜᱼᱟ